ᱦᱮᱞᱳ ᱱᱚᱣᱟ ᱠᱤ ᱠᱮᱯ ᱮᱡᱮᱱᱥᱤ ᱨᱮᱱᱟᱜ ᱱᱟᱢᱵᱟᱨ ᱠᱟᱱᱟ ᱟᱪᱪᱷᱟ ᱠᱤᱪᱷᱩ ᱫᱤᱱ ᱢᱟᱲᱟᱝ ᱤᱧ ᱢᱤᱫᱴᱟᱝ ᱠᱮᱯ ᱤᱧ ᱵᱩᱠ ᱞᱮᱫᱟ ᱛᱳ ᱚᱱᱟ ᱪᱮᱫ ᱚᱡᱮ ᱛᱮ ᱵᱟᱹᱛᱤᱞ ᱦᱩᱭ ᱟᱠᱟᱱᱟ ᱚᱱᱟ ᱠᱟᱹᱴᱤᱡ ᱵᱟᱲᱟᱭ ᱥᱟᱱᱟᱧ ᱠᱟᱱᱟ ᱟᱨ ᱚᱱᱟ ᱠᱮᱯ ᱵᱩᱠ ᱵᱟᱠᱷᱟᱨᱟ ᱠᱤᱪᱷᱩ ᱠᱟᱹᱣᱰᱤ ᱞᱟᱦᱟᱛᱮ ᱮᱢ ᱢᱮᱱᱟᱜᱼᱟ ᱚᱱᱟ ᱠᱟᱹᱣᱰᱤ ᱡᱩᱫᱤ ᱯᱮ ᱨᱩᱭᱟᱹᱲ ᱫᱟᱲᱮ ᱠᱤᱧᱟᱹ ᱛᱟᱦᱚᱞᱮ ᱟᱹᱰᱤ ᱱᱟᱯᱟᱭ ᱦᱩᱭ ᱠᱚᱜᱼᱟ